ᱯᱷᱳᱱ ᱨᱮᱭᱟᱜ ᱚᱥᱩᱵᱤᱫᱟ ᱫᱚ ᱦᱩᱭᱩᱜ ᱠᱟᱱᱟ ᱡᱮ ᱡᱚᱛᱚ ᱞᱟᱹᱴᱩ ᱠᱟᱹᱴᱤᱡ ᱠᱚ ᱡᱚᱛᱚ ᱜᱮ ᱯᱷᱳᱱ ᱨᱮ ᱵᱮᱥᱛᱳ ᱠᱤᱱᱛᱩ ᱱᱚᱣᱟ ᱫᱚ ᱵᱟᱝ ᱴᱷᱤᱠᱼᱟ ᱠᱟᱨᱚᱱ ᱦᱩᱭᱩᱜ ᱠᱟᱱᱟ ᱡᱚᱛᱚᱦᱚᱲ ᱱᱚᱝᱠᱟᱜᱮ ᱯᱷᱳᱱᱨᱮ ᱵᱮᱥᱛᱳ ᱠᱚ ᱛᱟᱦᱮᱱ ᱠᱟᱱᱟ ᱟᱨ ᱱᱤᱡᱮᱨᱟᱜ ᱠᱟᱹᱢᱤ ᱫᱚᱠᱚ ᱦᱤᱲᱤᱧ ᱠᱟᱜ ᱠᱟᱱᱟ ᱚᱱᱟ ᱠᱷᱟᱹᱛᱤᱨ ᱛᱮ ᱯᱷᱳᱱ ᱫᱚ ᱟᱹᱰᱤ ᱟᱸᱴᱜᱮ ᱚᱥᱩᱵᱤᱫᱟ ᱜᱮᱭᱟ ᱠᱟᱨᱚᱱ ᱵᱤᱵᱷᱤᱱᱱᱚ ᱨᱚᱠᱚᱢ ᱠᱟᱹᱢᱤ ᱠᱚ ᱱᱤᱡᱮᱨᱟᱜ ᱚᱞᱚᱜ ᱯᱟᱲᱦᱟᱣ ᱦᱚᱸ ᱵᱟᱝ ᱦᱩᱭᱩᱜ ᱠᱟᱱᱟ ᱢᱚᱡᱽ ᱛᱮ ᱥᱮ ᱮᱴᱟᱜ ᱠᱚ ᱠᱟᱹᱢᱤ ᱦᱚᱸ ᱵᱟᱠᱚ ᱪᱟᱞᱟᱜ ᱠᱟᱱᱟ ᱯᱷᱳᱱ ᱠᱷᱟᱹᱛᱤᱨᱛᱮ ᱯᱷᱳᱱ ᱨᱮᱜᱮ ᱥᱚᱢᱚᱭ ᱠᱚ ᱰᱷᱮᱨ ᱠᱚ ᱦᱟᱛᱟᱣᱮᱫᱟ ᱟᱨ ᱯᱷᱳᱱ ᱨᱮ ᱚᱱᱠᱟ ᱚᱥᱩᱵᱤᱫᱟ ᱦᱩᱭ ᱞᱮᱱᱠᱷᱟᱱ ᱟᱹᱰᱤ ᱟᱸᱴᱜᱮ ᱢᱩᱥᱠᱤᱞ ᱜᱮᱭᱟ ᱠᱟᱨᱚᱱ ᱱᱤᱡᱮᱨᱟᱜ ᱠᱟᱹᱢᱤ ᱵᱟᱫ ᱠᱟᱛᱮᱜ ᱠᱷᱟᱹᱞᱤ ᱯᱷᱳᱱ ᱜᱮᱵᱚᱱ ᱧᱮᱞᱫᱟ ᱯᱷᱳᱱ ᱨᱮᱜᱮ ᱠᱷᱟᱹᱞᱤ ᱢᱚᱱᱮ ᱦᱩᱭᱩᱜ ᱠᱟᱱᱟ ᱯᱷᱳᱱ ᱧᱮᱞ ᱞᱮᱠᱷᱟᱡ ᱜᱮ ᱟᱹᱰᱤ ᱵᱷᱟ ᱜᱤ ᱦᱩᱭᱩᱜᱼᱟ ᱥᱮ ᱟᱹᱰᱤ ᱢᱚᱡᱽ ᱦᱩᱭᱩᱜᱼᱟ ᱦᱮᱸ ᱚᱱᱟ ᱠᱷᱟᱹᱛᱤᱨᱛᱮ ᱯᱷᱳᱱ ᱫᱚ ᱟᱹᱰᱤ ᱟᱸᱴ ᱚᱥᱩᱵᱤᱫᱟ ᱨᱮᱭᱟᱜ ᱡᱤᱱᱤᱥ ᱦᱚᱸ ᱦᱩᱭ ᱠᱟᱱᱟ ᱢᱤᱫ ᱥᱮᱫ ᱞᱮᱠᱟ ᱛᱮᱜᱮ